ᱟᱞᱮᱭᱟᱜ ᱱᱤᱭᱟᱹ ᱥᱩᱨ ᱥᱩᱯᱩᱨ ᱠᱚᱨᱮ ᱫᱚ ᱱᱚᱶᱟ ᱵᱚᱨᱫᱷᱚᱢᱟᱱ ᱰᱤᱥᱴᱤᱠ ᱨᱮᱜᱮ ᱱᱚᱶᱟ ᱯᱚᱥᱪᱤᱢᱵᱟᱝᱞᱟ ᱯᱚᱱᱚᱛ ᱨᱮᱱᱟᱜ ᱵᱚᱨᱫᱷᱚᱢᱟᱱ ᱰᱤᱥᱴᱤᱠ ᱨᱮᱜᱮ ᱵᱚᱨᱫᱷᱚᱢᱟᱱ ᱤᱭᱩᱱᱵᱷᱟᱨᱥᱤᱴᱤᱨᱮ ᱟᱹᱰᱤ ᱟᱭᱢᱟ ᱱᱟᱶᱟ ᱱᱟᱶᱟ ᱠᱳᱨᱥ ᱠᱚ ᱢᱮᱱᱟᱜᱼᱟ ᱡᱟᱦᱟᱸ ᱠᱚ ᱛᱟᱞᱟᱛᱮ ᱯᱟᱹᱴᱷᱩᱣᱟᱹ ᱠᱚ ᱟᱠᱚ ᱠᱚ ᱯᱟᱲᱦᱟᱣ ᱫᱟᱲᱮᱭᱟᱜᱼᱟ ᱚᱱᱟᱠᱚ ᱢᱩᱫᱨᱮᱫᱚ ᱢᱮᱱᱟᱜ ᱟᱠᱟᱫᱟ ᱠᱚᱢᱯᱤᱭᱩᱴᱟᱨ ᱥᱟᱭᱮᱱᱥ ᱢᱮᱱᱟᱜᱼᱟ ᱤᱠᱳᱱᱚᱢᱤᱠᱥ ᱢᱮᱱᱟᱜᱼᱟ ᱯᱷᱤᱡᱤᱠᱥ ᱠᱮᱢᱮᱥᱴᱨᱤ ᱥᱟᱱᱛᱷᱟᱞᱤ ᱥᱚᱸᱥᱠᱨᱤᱛ ᱯᱷᱤᱞᱳᱡᱚᱯᱷᱤ ᱵᱟᱝᱞᱟ ᱞᱮᱠᱟᱱ ᱟᱭᱢᱟ ᱞᱮᱠᱟᱱ ᱥᱟᱭᱮᱱᱥ ᱵᱮᱠᱜᱨᱟᱩᱱᱰ ᱨᱮᱱᱟᱜ ᱦᱚᱸ ᱠᱳᱨᱥ ᱠᱚ ᱢᱮᱱᱟᱜᱼᱟ ᱚᱱᱟ ᱥᱟᱶ ᱥᱟᱶᱛᱮ ᱥᱟᱭᱮᱱᱥ ᱥᱟᱶ ᱥᱟᱶᱛᱮ ᱟᱸᱜ ᱮᱴᱟᱜ ᱥᱟᱦᱤᱛᱛᱚ ᱨᱮᱱᱟᱜ ᱟᱭᱢᱟ ᱠᱳᱨᱥ ᱠᱚᱦᱚᱸ ᱢᱮᱱᱟᱜᱼᱟ ᱱᱤᱭᱟᱹ ᱠᱚ ᱫᱟᱨᱟᱭᱛᱮ ᱯᱟᱹᱴᱷᱩᱣᱟᱹ ᱠᱚ ᱟᱠᱚᱣᱟᱜ ᱡᱤᱭᱚᱱ ᱨᱮ ᱟᱠᱚᱣᱟᱜ ᱰᱟᱦᱟᱨ ᱱᱟᱯᱟᱭ ᱤᱫᱤ ᱨᱮᱱᱟᱜ ᱢᱤᱫᱴᱮᱱ ᱫᱟᱣ ᱠᱚ ᱧᱟᱢᱮᱫᱟ ᱱᱤᱭᱟᱹ ᱠᱚ ᱫᱟᱨᱟᱭᱛᱮ ᱱᱤᱭᱟᱹ ᱠᱚ ᱫᱟᱨᱟᱭᱛᱮ ᱟᱠᱚ ᱯᱷᱤᱭᱩᱪᱟᱨ ᱨᱮᱦᱚᱸ ᱥᱮ ᱵᱷᱚᱵᱤᱥᱥᱚᱛ ᱨᱮᱦᱚᱸ ᱟᱭᱢᱟ ᱠᱤᱪᱷᱩ ᱠᱚ ᱠᱚᱨᱟᱣ ᱫᱟᱲᱮᱭᱟᱜᱼᱟ ᱟᱨ ᱚᱱᱟ ᱥᱟᱶᱛᱮ ᱟᱭᱢᱟ ᱞᱮᱠᱟᱱᱟᱜ ᱤᱥᱠᱤᱞ ᱠᱳᱨᱥ ᱦᱚᱸ ᱱᱚᱣᱟ ᱵᱚᱨᱫᱷᱚᱢᱟᱱ ᱤᱭᱩᱱᱤᱵᱷᱟᱨᱥᱤᱴᱤᱨᱮ ᱢᱮᱱᱟᱜᱼᱟ ᱡᱮᱢᱚᱱ ᱠᱚᱢᱯᱤᱭᱩᱴᱟᱨ ᱡᱳᱜᱟ ᱚᱱᱠᱟ ᱞᱮᱠᱟᱱᱟᱜ ᱟᱭᱢᱟ ᱞᱮᱠᱟᱱᱟᱜ ᱠᱳᱨᱥ ᱠᱚ ᱢᱮᱱᱟᱜᱼᱟ ᱡᱟᱦᱟᱸ ᱠᱚᱫᱚ ᱠᱳᱨᱥ ᱛᱟᱞᱟ ᱛᱮᱦᱚᱸ ᱠᱤᱱᱛᱩ ᱩᱱᱠᱩ ᱟᱠᱚ ᱠᱚ ᱰᱮᱵᱷᱞᱚᱯ ᱫᱟᱲᱮᱭᱟᱜᱼᱟ ᱩᱱᱠᱩ ᱠᱚ ᱞᱟᱦᱟ ᱫᱟᱲᱮᱭᱟᱜᱼᱟ